ᱞᱟᱜᱟᱱᱠᱟᱹᱨᱤ ᱴᱤ ᱵᱷᱤ ᱟᱨ ᱤᱱᱴᱟᱨᱱᱮᱴ ᱴᱮ ᱵᱷᱤ ᱨᱮᱫᱚ ᱟᱭᱢᱟ ᱩᱯᱚᱠᱟᱨᱵᱚᱱ ᱧᱟᱢᱟ ᱡᱮᱢᱚᱱ ᱴᱤ ᱵᱷᱤᱼᱨᱮ ᱵᱚᱱ ᱧᱮᱞᱟ ᱠᱷᱚᱵᱚᱨ ᱠᱟᱜᱚᱡᱽᱠᱚ ᱡᱚᱛᱚᱜᱮ ᱚᱱᱟᱨᱮᱜᱮ ᱵᱚᱱ ᱧᱮᱞᱟ ᱠᱷᱚᱵᱚᱨ ᱠᱚᱵᱚᱱ ᱟᱸᱡᱚᱢᱟ ᱚᱠᱟᱞᱮᱠᱟ ᱢᱟᱲᱟᱝᱛᱮ ᱜᱷᱚᱴᱚᱱᱟᱠᱚ ᱜᱷᱚᱴᱟᱣ ᱠᱟᱱᱟ ᱡᱚᱛᱚ ᱴᱤ ᱵᱷᱤ ᱨᱮᱜᱮ ᱵᱚᱱ ᱧᱮᱞᱟ ᱴᱤ ᱵᱷᱤ ᱢᱟᱫᱽᱫᱷᱚᱢ ᱛᱮᱦᱚᱸ ᱫᱚᱢᱮ ᱥᱟᱦᱟᱡᱽᱡᱚ ᱵᱚᱱ ᱧᱟᱢ ᱠᱟᱫᱟ ᱥᱮ ᱧᱟᱢ ᱮᱫᱟᱵᱚᱱ ᱛᱳ ᱱᱤᱛᱚᱜ ᱴᱤ ᱵᱷᱤ ᱴᱤ ᱵᱷᱤ ᱦᱚᱸ ᱤᱱᱴᱟᱨᱱᱮᱴ ᱛᱮᱜᱮ ᱪᱟᱞᱟᱜ ᱠᱟᱱᱟ ᱟᱨ ᱱᱤᱛᱚᱜ ᱵᱤᱥᱤ ᱪᱟᱞᱟᱜ ᱠᱟᱱᱟ ᱢᱚᱵᱟᱭᱤᱞ ᱢᱚᱵᱟᱭᱤᱞ ᱛᱮᱦᱚᱸ ᱟᱭᱢᱟ ᱩᱯᱚᱠᱟᱨᱵᱚᱱ ᱧᱟᱢ ᱮᱫᱟ ᱥᱟᱱᱟᱢ ᱠᱤᱪᱷᱩ ᱢᱚᱵᱟᱭᱤᱞ ᱛᱮᱜᱮ ᱵᱚᱱ ᱠᱟᱨᱟᱣ ᱫᱟᱲᱮᱭᱟᱜ ᱠᱟᱱᱟ ᱡᱮᱢᱚᱱ ᱢᱚᱵᱟᱭᱤᱞᱛᱮ ᱚᱱᱞᱟᱭᱤᱱ ᱛᱮᱜᱮ ᱯᱷᱚᱨᱚᱢ ᱯᱷᱤᱞᱟᱯ ᱫᱟᱲᱮᱜᱼᱟᱢ ᱚᱱᱞᱟᱭᱤᱱ ᱛᱮᱜᱮ ᱟᱢ ᱡᱟᱦᱟᱱᱟᱜ ᱠᱚ ᱚᱰᱟᱨ ᱫᱟᱲᱮᱭᱟᱜᱼᱟᱢ ᱯᱷᱤᱞᱤᱯᱠᱟᱨᱰ ᱛᱮ ᱡᱟᱦᱟᱱᱟᱜ ᱜᱮᱢ ᱚᱰᱟᱨ ᱫᱟᱲᱮᱭᱟᱜᱼᱟ ᱡᱟᱢᱟ ᱠᱟᱯᱚᱲ ᱡᱟᱦᱟᱱ ᱪᱮᱫᱜᱮᱢ ᱦᱟᱛᱟᱣᱟ ᱡᱟᱦᱟᱱ ᱪᱮᱫᱜᱮᱢ ᱤᱪᱪᱷᱟᱹᱭᱟ ᱚᱱᱟᱜᱮ ᱡᱚᱛᱣᱟᱜ ᱜᱮ ᱦᱟᱛᱟᱣ ᱫᱟᱲᱮᱭᱟᱜᱼᱟᱢ ᱚᱱᱞᱟᱭᱤᱱᱛᱮ ᱦᱚᱸ ᱛᱟᱨᱯᱚᱨᱮ ᱢᱳᱵᱟᱭᱤᱞ ᱛᱮᱜᱮ ᱥᱟᱱᱟᱢ ᱠᱤᱪᱷᱩ ᱚᱱᱞᱟᱭᱤᱱ ᱛᱮᱜᱮ ᱱᱤᱛᱚᱜ ᱪᱟᱞᱟᱜ ᱠᱟᱱᱟ ᱚᱱᱞᱟᱭᱤᱱ ᱛᱮᱜᱮ ᱟᱢ ᱯᱟᱲᱦᱟᱣ ᱫᱟᱲᱮᱭᱟᱜᱼᱟᱢ ᱚᱱᱞᱟᱭᱤᱱ ᱛᱮᱜᱮ ᱟᱢ ᱫᱟᱠᱟ ᱩᱛᱩᱠᱚ ᱪᱮᱫᱚᱜᱼᱟᱢ ᱟᱢ ᱡᱟᱦᱟᱱᱟᱜ ᱜᱮ ᱵᱮᱱᱟᱣ ᱥᱟᱱᱟᱢᱮᱭᱟ ᱞᱚᱜᱽᱲᱤ ᱞᱟᱯᱚ ᱥᱮ ᱡᱟᱦᱟᱱᱟᱜ ᱜᱮ ᱢᱮᱥᱤᱱ ᱠᱚ ᱨᱚᱜ ᱨᱮᱱᱟᱜ ᱡᱟᱦᱟᱱ ᱪᱮᱫᱜᱮ ᱟᱢ ᱠᱚᱨᱟᱣ ᱥᱟᱱᱟᱢᱮᱭᱟ ᱥᱟᱱᱟᱢᱟᱜ ᱜᱮ ᱚᱱᱞᱟᱭᱤᱱ ᱛᱮᱜᱮ ᱦᱩᱭᱩᱜ ᱠᱟᱱᱟ ᱥᱮ ᱚᱱᱞᱟᱭᱤᱱ ᱛᱮᱜᱮ ᱡᱚᱛᱚ ᱠᱤᱪᱷᱩ ᱠᱚᱨᱟᱣ ᱫᱟᱲᱮᱭᱟᱜᱼᱟᱢ ᱛᱚ ᱟᱵᱚ ᱢᱚᱵᱟᱭᱤᱞᱛᱮ ᱡᱮᱢᱚᱱ ᱢᱚᱵᱟᱭᱤᱞ ᱛᱮ ᱟᱢ ᱡᱟᱦᱟᱸᱭ ᱦᱚᱲᱥᱟᱶ ᱠᱟᱛᱷᱟᱭᱮᱫᱟᱢ ᱵᱷᱤᱰᱤᱭᱳ ᱠᱚᱞ ᱛᱮᱦᱚᱸ ᱥᱮ ᱱᱚᱝᱠᱟ ᱛᱮᱦᱚᱸᱢ ᱠᱟᱛᱷᱟᱭᱮᱫᱟᱢ ᱟᱢ ᱡᱩᱫᱤ ᱵᱷᱤᱰᱤᱭᱳ ᱠᱚᱞ ᱛᱮ ᱟᱢ ᱚᱱᱟ ᱫᱤᱥᱚᱢ ᱡᱩᱫᱤ ᱵᱟᱢ ᱧᱮᱞ ᱠᱟᱫᱟ ᱟᱢ ᱚᱱᱟ ᱫᱤᱥᱚᱢ ᱧᱮᱞ ᱞᱟᱹᱜᱤᱫᱛᱮ ᱟᱢ ᱡᱮᱢᱚᱱ ᱟᱢᱟᱜ ᱤᱱᱴᱟᱨᱱᱮᱞ ᱤᱱᱴᱟᱨᱱᱮᱴ ᱪᱟᱞᱟᱣᱞᱮᱱ ᱠᱷᱟᱱ ᱛᱟᱦᱮᱸᱞᱮᱱ ᱠᱷᱟᱱ ᱟᱢ ᱚᱱᱟᱛᱮᱜᱮ ᱚᱱᱞᱟᱭᱤᱱᱛᱮ ᱟᱢ ᱧᱮᱞ ᱫᱟᱲᱮᱭᱟᱜᱼᱟᱢ ᱡᱮ ᱩᱱᱤ ᱥᱟᱶ ᱵᱷᱤᱰᱤᱭᱳ ᱠᱚᱞ ᱠᱮᱫᱟᱢ ᱵᱷᱤᱰᱤᱭᱳ ᱠᱚᱞᱛᱮ ᱜᱮ ᱟᱢ ᱚᱱᱟ ᱫᱤᱥᱚᱢᱼᱮᱢ ᱧᱮᱞ ᱫᱟᱲᱮᱭᱟᱜᱼᱟ ᱟᱠᱚ ᱚᱠᱟᱞᱮᱠᱟ ᱡᱟᱭᱜᱟᱨᱮ ᱢᱮᱱᱟᱭᱟ ᱥᱮ ᱟᱠᱚ ᱚᱠᱟᱞᱮᱠᱟ ᱡᱟᱭᱜᱟᱨᱮ ᱛᱟᱦᱮᱱᱟ ᱚᱱᱟᱠᱚ ᱟᱢ ᱥᱟᱱᱟᱢᱼᱮᱢ ᱧᱮᱞ ᱫᱟᱲᱮᱭᱟᱜᱼᱟ ᱛᱟᱨᱯᱚᱨᱮ ᱡᱚᱛᱚ ᱠᱤᱪᱷᱩᱜᱮ ᱚᱱᱞᱟᱭᱤᱱ ᱛᱮᱜᱮ ᱪᱟᱞᱟᱣᱚᱜ ᱠᱟᱱᱟ ᱯᱟᱲᱦᱟᱣ ᱠᱚᱦᱚᱸ ᱥᱟᱱᱟᱢᱟᱜ ᱜᱮ ᱦᱩᱭᱩᱜ ᱠᱟᱱᱟ ᱚᱱᱞᱟᱭᱤᱱ ᱛᱮᱜᱮ ᱟᱵᱚ ᱢᱚᱵᱟᱭᱤᱞ ᱱᱤᱛᱚᱜ ᱴᱮ ᱵᱷᱤ ᱠᱷᱚᱱ ᱱᱤᱛᱚᱜ ᱢᱚᱵᱟᱭᱤᱞᱜᱮ ᱡᱟᱹᱥᱛᱤᱭᱟᱠᱟᱱᱟ ᱱᱤᱛᱚᱜ ᱴᱮ ᱵᱷᱤ ᱫᱚ ᱚᱱᱠᱟ ᱵᱟᱭ ᱚᱱᱠᱟᱫᱚ ᱵᱟᱭ ᱛᱟᱦᱮᱱ ᱠᱟᱱ ᱛᱟᱠᱚ ᱜᱮᱭᱟ ᱛᱚ ᱱᱤᱛᱚᱝ ᱢᱳᱵᱟᱭᱤᱞᱫᱚ ᱢᱳᱵᱟᱭᱤᱞ ᱛᱮᱜᱮ ᱡᱚᱛᱚ ᱠᱤᱪᱷᱩ ᱦᱩᱭᱩᱜ ᱠᱟᱱ ᱠᱟᱹᱦᱤᱛᱮ ᱢᱳᱵᱟᱭᱤᱞᱜᱮ ᱱᱤᱛᱚᱜ ᱡᱟᱹᱥᱛᱤᱵᱚᱱ ᱵᱮᱵᱚᱦᱟᱨᱮᱫ ᱠᱟᱱᱟ ᱢᱳᱵᱟᱭᱤᱞ ᱛᱮᱜᱮ ᱟᱵᱚ ᱡᱚᱛᱚ ᱠᱤᱪᱷᱩ ᱟᱵᱚᱵᱚᱱ ᱥᱮᱬᱟ ᱫᱟᱲᱮᱭᱟᱜᱼᱟ ᱡᱚᱛᱚᱣᱟᱜ ᱨᱮᱱᱟᱜ ᱟᱵᱚ ᱟᱢ ᱡᱳᱜᱟᱡᱳᱜᱽ ᱫᱟᱲᱮᱭᱟᱜᱼᱟ ᱵᱚᱱ ᱢᱟᱲᱟᱝᱛᱮ ᱫᱚ ᱪᱤᱴᱷᱤ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱚᱱᱟ ᱠᱚᱫᱚ ᱡᱚᱛᱚ ᱪᱟᱵᱟᱣ ᱠᱟᱱᱟ ᱱᱤᱛᱚᱜᱫᱚ ᱢᱳᱵᱟᱭᱤᱞ ᱛᱮᱜᱮ ᱯᱷᱳᱱ ᱞᱮᱠᱷᱟᱱ ᱜᱮ ᱡᱚᱛᱚᱣᱟᱜ ᱦᱩᱭᱩᱜ ᱠᱟᱱᱟ ᱨᱚᱲ ᱜᱚᱞᱯᱷᱚ ᱥᱟᱱᱟᱢᱟᱜ ᱜᱮ ᱥᱟᱺᱜᱤᱧ ᱠᱷᱚᱱᱟᱜ ᱜᱮ ᱢᱳᱵᱟᱭᱤᱞ ᱢᱟᱫᱽᱫᱷᱚᱢ ᱛᱮᱜᱮ ᱤᱱᱴᱟᱨᱱᱮᱴ ᱪᱟᱞᱟᱣ ᱞᱮᱱᱠᱷᱟᱱ ᱜᱮ ᱦᱩᱭᱩᱜ ᱠᱟᱱᱟ